ᱦᱮᱞᱳ ᱦᱩ ᱞᱟᱹᱭ ᱢᱮ ᱦᱮᱸ ᱨᱩᱥᱤᱠᱟ ᱠᱟᱱ ᱜᱤᱭᱟᱹᱧ ᱪᱮᱫ ᱮᱢ ᱢᱮᱱᱫᱟ ᱦᱮᱸ ᱞᱟᱹᱭ ᱢᱮ ᱦᱮᱸ ᱫᱟᱸᱥᱟᱭ ᱫᱚ ᱦᱩᱭᱩᱜᱼᱟ ᱫᱟᱸᱥᱟᱭ ᱵᱚᱸᱜᱟ ᱡᱟᱦᱟᱸ ᱠᱚ ᱢᱮᱛᱟᱜ ᱠᱟᱱᱟ ᱫᱟᱸᱥᱟᱭ ᱵᱚᱸᱜᱟ ᱫᱚᱥ ᱫᱤᱱ ᱫᱚᱥᱮᱭ ᱫᱟᱸᱥᱟᱭ ᱫᱟᱸᱥᱟᱭ ᱵᱚᱸᱜᱟ ᱨᱮᱜᱮ ᱫᱟᱸᱥᱟᱭ ᱫᱚ ᱞᱮ ᱮᱱᱮᱡᱼᱟ ᱵᱟᱝ ᱵᱟᱝ ᱫᱟᱸᱥᱟᱭ ᱫᱚ ᱠᱚᱲᱟ ᱦᱚᱯᱚᱱ ᱜᱮ ᱡᱟᱹᱥᱛᱤ ᱞᱮ ᱮᱱᱮᱡᱼᱟ ᱟᱨ ᱠᱚᱲᱟ ᱦᱚᱯᱚᱱ ᱜᱮ ᱫᱚᱥ ᱡᱚᱱ ᱵᱟᱨᱚ ᱡᱚᱱ ᱯᱚᱱᱨᱚ ᱡᱚᱱ ᱛᱚᱠᱠᱚ ᱦᱚᱸᱞᱮ ᱮᱱᱮᱡᱼᱟ ᱟᱨ ᱚᱱᱟ ᱥᱟᱶᱛᱮ ᱛᱟᱦᱮᱱ ᱛᱟᱞᱮᱭᱟ ᱢᱟᱨᱟᱜ ᱯᱤᱧᱪᱟᱹᱨ ᱵᱷᱩᱣᱟᱹᱝ ᱰᱟᱹᱬᱤᱡ ᱟᱨ ᱚᱱᱟ ᱵᱟᱹᱴᱤ ᱛᱩᱲᱤ ᱛᱟᱦᱮᱱ ᱛᱟᱞᱮᱭᱟ ᱚᱱᱟ ᱨᱮ ᱵᱟᱹᱴᱤ ᱛᱟᱦᱮᱱ ᱛᱟᱞᱮᱭᱟ ᱟᱨ ᱚᱱᱟ ᱨᱮ ᱢᱟᱨᱟᱜ ᱯᱤᱧᱪᱟᱹᱨ ᱛᱮᱞᱮ ᱛᱤᱸᱜᱩ ᱛᱟᱞᱟ ᱠᱟᱜᱼᱟ ᱟᱨ ᱚᱱᱟ ᱵᱷᱩᱣᱟᱹᱝ ᱰᱟᱹᱬᱤᱡ ᱛᱟᱦᱮᱱᱟ ᱟᱨ ᱚᱱᱟ ᱥᱟᱶᱼᱥᱟᱶᱛᱮ ᱟᱞᱮ ᱫᱟᱸᱥᱟᱭᱞᱮ ᱮᱱᱮᱡᱼᱟ ᱦᱩᱸ ᱦᱮᱸ ᱫᱟᱸᱥᱟᱭ ᱨᱮᱱᱟᱜ ᱚᱱᱟ ᱫᱚ ᱫᱟᱸᱥᱟᱭ ᱨᱮ ᱱᱚᱣᱟ ᱠᱚᱫᱚᱞᱮ ᱮᱱᱮᱡ ᱥᱮᱨᱮᱧᱟ ᱦᱮᱸ ᱱᱚᱣᱟ ᱫᱚ ᱟᱵᱚᱣᱟᱜ ᱫᱟᱸᱥᱟᱭ ᱫᱚ ᱟᱵᱚᱣᱟᱜ ᱥᱟᱱᱛᱟᱲᱟᱜ ᱠᱟᱱ ᱜᱮᱭᱟ ᱢᱮᱱᱠᱷᱟᱱ ᱱᱤᱛᱳᱜ ᱫᱚ ᱩᱱᱠᱩ ᱫᱤᱠᱩ ᱦᱚᱯᱚᱱ ᱠᱚᱠᱚ ᱢᱟᱱᱟᱣᱮᱫᱟ ᱛᱚ ᱢᱮᱱᱠᱷᱟᱱ ᱚᱱᱟ ᱨᱮᱱᱟᱜ ᱫᱚ ᱟᱹᱰᱤ ᱢᱟᱨᱟᱝ ᱠᱟᱹᱱᱦᱤ ᱢᱮᱱᱟᱜᱼᱟ ᱚᱱᱮ ᱡᱮ ᱦᱩᱫᱩᱲ ᱫᱩᱨᱜᱟᱹ ᱠᱚ ᱢᱮᱱᱟ ᱦᱩᱫᱩᱲ ᱫᱩᱨᱜᱟᱹ ᱫᱚ ᱠᱟᱛᱷᱟᱭ ᱢᱮᱱᱟᱠᱚ ᱟᱵᱚᱨᱮᱱ ᱜᱮ ᱥᱮᱫᱟᱭᱮ ᱛᱟᱦᱮᱸ ᱠᱟᱱᱟ ᱚᱱᱟᱛᱮ ᱥᱤᱨᱤᱧᱚᱜᱼᱟ ᱡᱮ ᱦᱩᱡᱫᱩᱲ ᱫᱩᱨᱜᱟᱹ ᱧᱩᱛᱩᱢᱛᱮ ᱵᱚᱦᱩᱛ ᱠᱤᱪᱷᱩ ᱥᱤᱨᱤᱧ ᱥᱤᱨᱤᱧᱚᱜᱼᱟ ᱟᱫᱚ ᱚᱱᱟ ᱨᱮᱱᱟᱜ ᱫᱚ ᱟᱹᱰᱤ ᱩᱛᱟᱹᱨ ᱠᱟᱹᱦᱱᱤ ᱢᱮᱱᱟᱜ ᱟᱠᱟᱫᱟ ᱟᱫᱚ ᱚᱱᱮ ᱡᱮ ᱫᱟᱸᱥᱟᱭ ᱵᱚᱸᱜᱟ ᱫᱮᱵᱤ ᱫᱩᱨᱜᱟᱹ ᱠᱚ ᱥᱤᱨᱤᱧᱟᱭᱟ ᱦᱟᱭ ᱨᱮ ᱦᱟᱭ ᱦᱟᱭ ᱦᱟᱭ ᱠᱟᱛᱮᱫ ᱵᱚᱱ ᱫᱟᱬᱟᱱᱟᱠᱚ ᱚᱱᱟ ᱥᱤᱨᱤᱧ ᱡᱚᱠᱷᱟᱡ ᱜᱮ ᱚᱱᱟ ᱠᱚᱫᱚ ᱵᱩᱡᱩᱜᱚᱜᱼᱟ ᱦᱮᱸ ᱦᱩᱸ ᱦᱮᱸ ᱫᱟᱸᱥᱟᱭ ᱵᱚᱸᱜᱟ ᱨᱮᱜᱮ ᱫᱟᱸᱥᱟᱭ ᱫᱟᱸᱥᱟᱭ ᱵᱚᱸᱜᱟ ᱨᱮᱜᱮ ᱫᱟᱸᱥᱟᱭ ᱯᱟᱛᱟ ᱫᱚ ᱦᱩᱭᱩᱜᱼᱟ